ᱯᱚᱞᱴᱨᱤ ᱠᱚᱣᱟᱜ ᱥᱟᱫᱷᱟᱨᱚᱱ ᱟᱡᱟᱨ ᱦᱩᱭ ᱞᱮᱱᱠᱷᱟᱱ ᱩᱱᱠᱩ ᱫᱚ ᱥᱚᱢᱚᱭ ᱥᱚᱢᱚᱭ ᱡᱚᱢ ᱮᱢᱟᱠᱚ ᱦᱩᱭᱩᱜᱼᱟ ᱥᱚᱢᱚᱭ ᱥᱚᱢᱚᱭ ᱫᱟᱜ ᱥᱚᱢᱚᱭ ᱥᱚᱢᱚᱭ ᱩᱱᱠᱩ ᱫᱚ ᱡᱷᱚᱲᱟ ᱵᱮᱨᱮᱫ ᱠᱚ ᱦᱩᱭᱩᱜᱼᱟ ᱟᱨ ᱵᱷᱮᱠᱥᱤᱱ ᱮᱢᱟ ᱠᱚ ᱦᱩᱭᱩᱜᱼᱟ ᱟᱨ ᱵᱷᱟᱜᱮ ᱞᱮᱠᱟ ᱫᱚᱦᱚ ᱠᱚ ᱦᱩᱭᱩᱜᱼᱟ ᱱᱤᱭᱟᱹᱜᱮ ᱩᱱᱠᱩ ᱫᱚ ᱚᱱᱠᱟ ᱞᱮᱠᱟᱜᱮ ᱱᱚᱣᱟ ᱥᱟᱫᱷᱟᱨᱚᱱ ᱟᱡᱟᱨ ᱫᱚ ᱫᱟᱨᱟᱢ ᱦᱩᱭᱩᱜᱼᱟ ᱟᱨ ᱥᱤᱢ ᱠᱚ ᱜᱮᱰᱮ ᱠᱚᱫᱚ ᱦᱩᱭᱩᱜ ᱠᱟᱱᱟ ᱵᱷᱟᱜᱮ ᱴᱷᱤᱠ ᱡᱚᱛᱚᱱ ᱠᱚ ᱦᱩᱭᱩᱜᱼᱟ ᱜᱮᱰᱮ ᱫᱚ ᱥᱚᱢᱚᱭ ᱥᱚᱢᱚᱭ ᱥᱟᱨᱟ ᱫᱤᱱ ᱜᱮᱠᱚ ᱡᱚᱢᱟ ᱥᱤᱢ ᱠᱚᱦᱚᱸ ᱚᱱᱠᱟ ᱞᱮᱠᱟᱜᱮ ᱡᱚᱢ ᱮᱢᱟ ᱠᱚ ᱦᱩᱭᱩᱜᱼᱟ ᱢᱟᱡᱷᱮ ᱢᱚᱫᱽᱫᱷᱮ ᱮᱢᱟᱠᱚ ᱦᱩᱭᱩᱜᱼᱟ ᱵᱷᱮᱠᱥᱤᱱ ᱟᱨ ᱠᱨᱤᱢᱤ ᱨᱮᱱᱟᱜ ᱨᱟᱱ ᱡᱚᱢ ᱦᱚᱪᱚ ᱠᱚ ᱦᱩᱭᱩᱜᱼᱟ ᱮᱸᱰᱮ ᱠᱷᱟᱱᱜᱮ ᱵᱷᱟᱜᱮ ᱴᱷᱤᱠ ᱠᱚ ᱛᱟᱦᱮᱱᱟ